ᱦᱮᱸ ᱡᱟᱦᱟᱱᱟᱜ ᱯᱚᱨᱚᱵᱮᱞᱮᱢ ᱚᱥᱩᱵᱤᱫᱟ ᱚᱸᱻ ᱠᱟᱛᱷᱟ ᱫᱚ ᱦᱩᱭᱩᱜ ᱠᱟᱱᱟ ᱠᱤ ᱚᱱᱮ ᱟᱭᱢᱟ ᱰᱷᱮᱨ ᱨᱩᱢᱟᱛᱚ ᱤᱱᱟᱹᱜ ᱦᱟᱡᱟᱨ ᱢᱟᱱᱮ ᱦᱟᱡᱟᱨ ᱵᱟᱨᱳᱥᱚ ᱨᱩᱢ ᱛᱚ ᱚᱠᱟ ᱠᱚ ᱨᱩᱢ ᱢᱟᱱᱮ ᱢᱚᱡᱟ ᱚᱠᱟ ᱠᱚ ᱵᱟᱹᱲᱤᱡ ᱚᱱᱟ ᱫᱚ ᱢᱟᱱᱮ ᱤᱱᱟ ᱜ ᱧᱮᱞ ᱵᱟᱝ ᱦᱩᱭᱩᱜ ᱠᱟᱱᱟ ᱩᱱᱠᱩ ᱥᱟᱯᱟ ᱦᱚᱲ ᱢᱮᱱᱟᱜ ᱠᱚᱜᱮᱭᱟ ᱛᱚ ᱢᱟᱱᱮ ᱤᱱᱟᱹ ᱚᱱᱟ ᱨᱩᱢ ᱫᱚ ᱯᱟᱥᱮᱡ ᱤᱱᱟᱹ ᱫᱚ ᱵᱟᱠᱚ ᱧᱮᱞ ᱟᱠᱟᱫᱟ ᱟᱡ ᱛᱮᱜᱮ ᱢᱮᱱᱫᱟᱹᱧ ᱪᱮᱫ ᱟᱢᱟᱜ ᱨᱩᱢ ᱨᱮᱱᱟᱜ ᱱᱟᱢᱵᱟᱨ ᱫᱚ ᱛᱤᱱᱟᱹᱜ ᱮᱢ ᱞᱟᱹᱭ ᱠᱮᱫᱟ ᱪᱟᱨ ᱥᱟᱛ ᱟᱪᱷᱟ ᱚᱱᱟ ᱥᱟᱭᱤᱰ ᱨᱮᱱᱟᱜ ᱨᱩᱢ ᱢᱮᱱᱟᱜᱼᱟ ᱚᱱᱟ ᱨᱮ ᱮᱥᱤ ᱠᱚ ᱞᱟᱜᱟᱱᱳ ᱢᱮᱱᱟᱜᱼᱟ ᱟᱨᱮ ᱡᱚᱛᱚ ᱚᱱᱟ ᱨᱮᱫᱚ ᱢᱟᱱᱮ ᱢᱚᱡᱽ ᱜᱮ ᱢᱮᱱᱟᱜᱼᱟ ᱛᱚ ᱚᱱᱟ ᱨᱮᱫᱚ ᱱᱟᱥᱮᱱᱟᱜ ᱰᱷᱮᱨ ᱧᱚᱜ ᱞᱟᱜᱟᱜᱼᱟ ᱵᱟᱝ ᱵᱟᱝ ᱤᱱᱟᱹᱜ ᱫᱚ ᱟᱞᱚᱢ ᱨᱟᱜᱟᱜᱼᱟ ᱨᱟᱜᱟᱣ ᱫᱚ ᱮᱢᱟᱢᱟᱹᱧ ᱪᱮᱫᱟᱜ ᱵᱟᱝ ᱚᱱᱟ ᱦᱳᱭ ᱛᱚ ᱵᱟᱠᱚ ᱧᱮᱞ ᱟᱠᱟᱫᱟ ᱠᱚ ᱚᱱᱟ ᱛᱤᱜᱤ ᱩᱱᱟᱹᱜ ᱵᱟᱹᱲᱤᱡ ᱚᱱᱟ ᱨᱩᱢ ᱫᱚ ᱦᱩᱭ ᱠᱟᱱᱟ ᱦᱮᱸ ᱵᱩᱡᱷᱟᱹᱣ ᱢᱟᱹᱣ ᱵᱩᱡᱷᱟᱹᱣᱮᱫ ᱠᱟᱱ ᱜᱮ ᱟᱫᱚ ᱚᱱᱟ ᱫᱚ ᱤᱱᱟᱹᱜ ᱤᱧ ᱦᱚᱸ ᱵᱟᱹᱧ ᱧᱮᱞ ᱟᱠᱟᱫᱟ ᱥᱮ ᱩᱱᱠᱩ ᱵᱟ ᱠᱩ ᱧᱮᱞᱠᱟᱫᱟ ᱯᱟᱥᱮᱡ ᱚᱱᱟ ᱛᱮᱜᱮ ᱚᱱᱠᱟ ᱛᱚ ᱚᱱᱟ ᱯᱟᱥᱮᱨᱮᱱᱟᱜ ᱨᱩᱢ ᱢᱮᱱᱟᱜ ᱟᱛᱚ ᱱᱟᱥᱮᱱᱟᱜ ᱥᱟᱭᱤᱴ ᱥᱮᱫ ᱨᱮ ᱛᱟᱦᱮᱸ ᱦᱟᱛᱟᱲᱚᱜ ᱢᱮ ᱤᱧ ᱱᱤᱛᱚᱝ ᱜᱮᱧ ᱠᱩᱞᱮᱫ ᱠᱚᱣᱟ ᱩᱱᱟᱹᱜ ᱡᱟᱹᱥᱛᱤ ᱫᱚ ᱟᱞᱚᱢ ᱨᱟᱹᱜᱤᱜᱼᱟ ᱴᱷᱤᱠ ᱜᱮᱭᱟ ᱚᱭᱮᱴ ᱦᱟᱛᱟᱲ ᱢᱮ ᱦᱮᱸ ᱱᱤᱛᱚᱜ ᱜᱮᱧ ᱠᱩᱞᱮᱫ ᱠᱚᱣᱟ ᱟᱪᱷᱟ ᱦᱮᱸ ᱴᱷᱤᱠ ᱜᱮᱭᱟ